ᱡᱷᱟᱲᱠᱷᱚᱸᱰ ᱡᱟᱭᱜᱟ ᱨᱮ ᱢᱤᱫᱴᱮᱱ ᱥᱤᱞᱯᱚ ᱢᱮᱱᱟᱜᱼᱟ ᱚᱱᱟ ᱥᱤᱞᱯᱚ ᱨᱮ ᱟᱹᱰᱤ ᱜᱟᱱ ᱜᱮ ᱦᱚᱲ ᱠᱚ ᱠᱟᱹᱢᱤᱭᱟ ᱚᱱᱟ ᱥᱤᱞᱯᱚ ᱠᱷᱚᱱᱟᱜ ᱟᱹᱰᱤᱜᱟᱱ ᱦᱚᱲ ᱥᱩᱡᱳᱜᱽ ᱥᱩᱵᱤᱫᱟ ᱠᱚ ᱧᱟᱢᱫᱟ ᱠᱟᱹᱣᱰᱤ ᱠᱚᱠᱚ ᱧᱟᱢᱫᱟ ᱚᱠᱚᱭ ᱚᱠᱟᱞᱮᱠᱟ ᱠᱚ ᱠᱟᱹᱢᱤᱭᱟ ᱥᱨᱚᱢᱤᱠ ᱦᱤᱥᱟᱹᱵᱛᱮ ᱛᱟᱯᱚᱨᱮ ᱠᱚᱢᱯᱤᱭᱩᱴᱟᱨ ᱠᱚᱠᱚ ᱡᱚᱴᱮᱫ ᱮᱫᱟ ᱚᱱᱟ ᱠᱚ ᱠᱟᱜᱚᱡ ᱠᱚᱠᱚ ᱚᱞ ᱵᱤᱞᱮᱫᱟ ᱚᱱᱠᱟ ᱨᱚᱠᱚᱢ ᱜᱮ ᱠᱟᱹᱣᱰᱤ ᱠᱚ ᱧᱟᱢᱟ ᱚᱸᱰᱮ ᱠᱷᱚᱱ ᱯᱚᱭᱥᱟ ᱠᱚ ᱩᱯᱟᱨᱡᱚᱱᱮᱛ ᱛᱮ ᱚᱸᱰᱮ ᱠᱷᱚᱱ ᱥᱚᱝᱥᱟᱨ ᱪᱟᱞᱟᱜ ᱠᱟᱱ ᱛᱟᱠᱚᱣᱟ ᱵᱷᱟᱜᱮ ᱜᱮ ᱱᱟᱯᱟᱭ ᱛᱮᱜᱮ ᱠᱚ ᱥᱚᱝᱥᱟᱨᱮᱫᱟ ᱟᱹᱰᱤ ᱨᱚᱠᱚᱢ ᱢᱟᱱᱮ ᱥᱩᱡᱳᱜᱽ ᱥᱩᱵᱤᱫᱟ ᱦᱚᱠᱚ ᱧᱟᱢᱮᱫᱟ ᱮᱴᱟᱜ ᱮᱴᱟᱜ ᱢᱟᱱᱮ ᱡᱟᱭᱜᱟ ᱠᱷᱚᱱᱟᱜ ᱚᱱᱟ ᱠᱚ ᱟᱹᱰᱤ ᱨᱚᱠᱚᱢ ᱛᱮ ᱜᱚᱲᱚ ᱥᱚᱯᱚᱦᱚᱫ ᱧᱟᱢᱚᱜ ᱠᱟᱱᱟ ᱚᱱᱟᱜᱮ ᱟᱛᱳ ᱴᱚᱞᱟ ᱨᱮᱦᱚᱸ ᱡᱚᱦᱚᱸᱛᱮ ᱜᱚᱲᱚ ᱥᱚᱯᱚᱦᱚᱫ ᱧᱟᱢᱚᱜᱼᱟ ᱚᱱᱟ ᱠᱚᱜᱮ ᱵᱮᱵᱚᱥᱛᱷᱟ ᱨᱮᱭᱟᱜ ᱠᱟᱛᱷᱟ ᱠᱚ ᱵᱟᱲᱟᱭ ᱦᱩᱭᱩᱜᱼᱟ ᱟᱨ ᱥᱚᱨᱠᱟᱨ ᱯᱟᱥᱴᱟ ᱠᱷᱚᱱᱟᱜ ᱦᱚᱸ ᱟᱹᱰᱤ ᱠᱤᱪᱷᱩᱜᱮ ᱜᱮ ᱥᱩᱡᱳᱜᱽ ᱥᱩᱵᱤᱫᱟ ᱧᱟᱢᱚᱜ ᱠᱟᱱᱟ ᱡᱟᱛᱮ ᱥᱩᱡᱳᱜᱽ ᱥᱩᱵᱤᱫᱷᱟ ᱧᱟᱢᱚᱜ ᱢᱟ ᱚᱱᱟ ᱥᱟᱱᱟᱢ ᱜᱩᱨ ᱵᱟᱵᱚᱛ ᱵᱟᱲᱟᱭ ᱞᱟᱹᱠᱛᱤ ᱠᱟᱱᱟ ᱟᱨ ᱧᱮᱞ ᱞᱟᱹᱜᱤᱫ ᱦᱚᱸ ᱛᱳᱲᱡᱳᱲ ᱨᱮᱵᱚᱱ ᱛᱟᱦᱮᱱᱟ ᱟᱨ ᱚᱱᱟ ᱜᱚᱲᱚ ᱥᱚᱯᱚᱦᱚᱫ ᱫᱚ ᱱᱚᱣᱟ ᱥᱟᱱᱟᱢ ᱦᱚᱲ ᱞᱟᱹᱜᱤᱫ ᱜᱮ ᱠᱟᱱᱟ ᱚᱱᱟᱛᱮ ᱱᱚᱣᱟ ᱜᱚᱲᱚ ᱥᱚᱯᱚᱦᱚᱫ ᱨᱮ ᱛᱟᱦᱮᱱ ᱞᱟᱹᱠᱛᱤ ᱠᱟᱱᱟ